ᱤᱧ ᱢᱤᱫᱴᱷᱮᱱ ᱢᱟᱱᱮ ᱯᱮᱲᱟ ᱦᱚᱲᱚᱜ ᱤᱧ ᱪᱟᱞᱟᱣ ᱞᱮᱱᱟ ᱚᱱᱟᱫᱚ ᱵᱮᱥ ᱠᱚᱭᱮᱠᱫᱤᱱ ᱞᱟᱦᱟᱨᱮ ᱟᱫᱚ ᱚᱸᱰᱮ ᱪᱟᱞᱟᱣ ᱠᱟᱛᱮᱫ ᱤᱧ ᱦᱩᱭᱩᱜ ᱠᱟᱱᱟ ᱥᱩᱡᱤ ᱟᱨ ᱞᱩᱪᱤᱠᱚ ᱢᱟᱱᱮ ᱥᱩᱡᱤᱫᱚ ᱵᱟᱝ ᱴᱷᱤᱠ ᱢᱟᱱᱮ ᱯᱟᱭᱮᱥ ᱟᱨ ᱞᱩᱪᱤᱠᱚ ᱡᱚᱢ ᱚᱪᱚ ᱞᱮᱫᱤᱧᱟ ᱟᱫᱚ ᱤᱧ ᱚᱲᱟᱜᱨᱮ ᱦᱮᱡ ᱠᱟᱛᱮᱫ ᱤᱧ ᱜᱩᱱᱟᱹᱱᱚᱜ ᱠᱟᱱ ᱛᱮᱦᱮᱱᱚᱜᱼᱟ ᱡᱮ ᱚᱱᱟ ᱩᱱᱟᱹᱜ ᱴᱮᱥᱴ ᱛᱳ ᱤᱧᱦᱚᱸ ᱚᱲᱟᱜᱨᱮᱧ ᱛᱮᱭᱟᱨ ᱞᱮᱜᱟᱠᱟᱜ ᱞᱮᱜᱮ ᱟᱫᱚ ᱚᱱᱟ ᱠᱷᱟᱹᱛᱤᱨᱛᱮ ᱚᱲᱟᱜᱨᱮᱧ ᱛᱮᱭᱟᱨ ᱞᱮᱜᱟ ᱠᱮᱫᱟ ᱛᱚ ᱤᱧᱦᱚᱸᱧ ᱛᱮᱭᱟᱨ ᱞᱮᱜᱟᱠᱮᱫᱟ ᱯᱟᱭᱮᱥ ᱟᱨ ᱞᱩᱪᱤ ᱥᱟᱹᱨᱤ ᱠᱟᱛᱷᱟ ᱞᱟᱹᱭᱛᱮ ᱚᱱᱟᱦᱚᱸ ᱟᱹᱰᱤ ᱴᱮᱥᱴ ᱞᱮᱱᱟ ᱢᱟᱱᱮ ᱟᱹᱰᱤ ᱵᱮᱥᱜᱮ ᱟᱫᱚ ᱚᱱᱟᱜᱮᱧ ᱞᱟᱹᱭᱫᱟ ᱡᱮ ᱟᱵᱚ ᱞᱩᱪᱤ ᱟᱨ ᱯᱟᱭᱮᱥᱫᱚ ᱪᱤᱠᱟᱹᱛᱮᱵᱚᱱ ᱛᱮᱭᱟᱨᱟ ᱯᱟᱭᱮᱥᱫᱚ ᱦᱩᱭᱩᱜ ᱠᱟᱱᱟ ᱚᱱᱟ ᱟᱛᱚᱯ ᱪᱟᱞ ᱚᱱᱟᱵᱚᱱ ᱞᱚᱦᱚᱫ ᱫᱚᱦᱚᱠᱟᱜᱼᱟ ᱛᱟᱨᱯᱚᱨ ᱚᱱᱟ ᱢᱚᱡᱽᱛᱮ ᱟᱹᱨᱩᱵ ᱥᱟᱯᱟ ᱠᱟᱛᱮᱫ ᱚᱱᱟ ᱢᱤᱫᱴᱮᱱ ᱞᱚᱞᱚ ᱫᱟᱜᱨᱮ ᱵᱚᱱ ᱟᱲᱟᱜ ᱠᱟᱜᱼᱟ ᱚᱱᱟ ᱡᱚᱛᱚ ᱠᱷᱚᱱ ᱵᱟᱝ ᱚᱱᱟ ᱪᱟᱣᱞᱮ ᱢᱚᱡᱽᱛᱮ ᱵᱟᱝ ᱡᱚᱛᱚ ᱠᱷᱚᱱ ᱞᱟᱹᱵᱤᱫᱚᱜ ᱠᱟᱱᱟ ᱤᱱᱟᱹᱜ ᱫᱷᱟᱹᱵᱤᱡ ᱛᱟᱨᱯᱚᱨᱮ ᱚᱱᱟ ᱞᱟᱹᱵᱤᱫ ᱦᱩᱭ ᱠᱟᱛᱮᱫ ᱛᱚᱣᱟ ᱠᱚᱵᱚᱱ ᱮᱢᱟ ᱚᱱᱟ ᱛᱚᱣᱟᱦᱚᱸ ᱵᱚᱱ ᱦᱮᱰᱮᱡ ᱦᱚᱪᱚᱭᱟ ᱛᱚᱣᱟᱨᱮ ᱚᱱᱟᱵᱚᱱ ᱮᱢᱟ ᱮᱢ ᱠᱟᱛᱮᱫ ᱚᱱᱟ ᱤᱥᱤᱱᱞᱮᱱ ᱠᱷᱟᱱᱜᱮᱵᱚᱱ ᱯᱷᱮᱰᱟ ᱟᱨ ᱞᱩᱪᱤᱫᱚ ᱦᱩᱭᱩᱜ ᱠᱟᱱᱟ ᱚᱱᱟ ᱟᱸᱴᱟ ᱢᱚᱡᱽᱛᱮᱵᱚᱱ ᱥᱤᱯᱤᱭᱟ ᱥᱤᱯᱤ ᱠᱟᱛᱮᱫ ᱦᱩᱭᱩᱜ ᱠᱟᱱᱟ ᱠᱟᱹᱴᱤᱡ ᱠᱟᱹᱴᱤᱡ ᱜᱳᱞ ᱜᱳᱞᱵᱚᱱ ᱛᱮᱭᱟᱨᱟ ᱚᱱᱟ ᱠᱟᱛᱮᱫ ᱯᱤᱴᱷᱟᱹ ᱞᱮᱠᱟᱵᱚᱱ ᱛᱮᱭᱟᱨᱟ ᱯᱤᱴᱷᱟᱹ ᱞᱮᱠᱟ ᱛᱮᱭᱟᱨ ᱠᱟᱛᱮᱫ ᱚᱱᱟᱫᱚ ᱥᱩᱱᱩᱢ ᱨᱮᱵᱚᱱ ᱟᱲᱟᱜᱟ

ᱚᱱᱟᱫᱚ ᱞᱩᱪᱤ ᱦᱩᱭᱮᱱᱟ ᱟᱨ ᱟᱵᱚᱣᱟᱜ ᱯᱟᱭᱮᱥ ᱤᱱᱟᱹᱜ ᱛᱮᱜᱮ ᱢᱟᱱᱮ ᱨᱮᱰᱤᱜᱼᱟ ᱟᱨ ᱯᱟᱭᱮᱥ ᱟᱨ ᱞᱩᱪᱤ ᱚᱝᱠᱟ ᱛᱮᱜᱮᱠᱚ ᱛᱮᱭᱟᱨᱟ ᱟᱨ ᱤᱧᱤᱧ ᱛᱮᱭᱟᱨ ᱞᱮᱜᱟ ᱠᱮᱫᱟ ᱥᱟᱹᱨᱤᱱᱟᱜ ᱚᱱᱟᱫᱚ ᱟᱹᱰᱤ ᱵᱮᱥᱜᱮ ᱥᱤᱵᱤᱞ ᱠᱮᱫᱤᱧᱟ ᱤᱧᱫᱚ